ᱟᱵᱚ ᱥᱟᱱᱛᱟᱞᱤ ᱮᱞᱟᱠᱟ ᱨᱮᱫᱚ ᱟᱹᱰᱤ ᱵᱷᱮᱜᱟᱨ ᱵᱷᱮᱜᱟᱨ ᱢᱚᱛᱞᱚᱵᱽ ᱧᱮᱧ ᱧᱟᱢᱚᱜᱼᱟ ᱡᱮᱭᱥᱮ ᱵᱟᱝᱜᱟᱞ ᱨᱮ ᱩᱱᱠᱩ ᱠᱟᱹᱡ ᱵᱷᱤᱱᱟᱹ ᱥᱟᱱᱛᱟᱲᱠᱚ ᱨᱚᱲᱟ ᱡᱷᱟᱲᱠᱷᱚᱸᱰᱨᱮ ᱵᱷᱤᱱᱟᱹ ᱥᱟᱱᱛᱟᱲᱠᱚ ᱨᱚᱲᱟ ᱠᱟᱹᱡ ᱚᱱᱠᱟᱜᱮ ᱩᱲᱤᱥᱥᱟ ᱠᱚᱨᱮᱦᱚᱸ ᱠᱟᱹᱡ ᱵᱷᱤᱱᱟᱹᱜᱮ ᱨᱚᱲ ᱟᱸᱡᱚᱢᱚᱜᱼᱟ ᱟᱨ ᱚᱱᱠᱟ ᱜᱮ ᱟᱵᱚᱣᱟᱜ ᱥᱟᱱᱛᱟᱲ ᱦᱚᱯᱚᱱᱠᱚ ᱟᱹᱨᱩ ᱟᱹᱰᱤ ᱟᱞᱟᱜᱽᱼᱟᱞᱟᱜᱽ

ᱫᱮᱹᱥ ᱠᱚᱨᱮ ᱢᱮᱱᱟᱜ ᱟᱠᱟᱫ ᱠᱚᱣᱟ ᱩᱱᱠᱩᱣᱟᱜ ᱦᱚᱸ ᱠᱟᱹᱡᱼᱠᱟᱹᱡ ᱨᱚᱲᱫᱚ ᱡᱩᱫᱟᱹ ᱜᱮᱭᱟ ᱚᱱᱠᱟ ᱜᱮ ᱟᱨᱚ ᱚᱲᱟᱜ ᱫᱩᱣᱟᱹᱨ ᱵᱮᱱᱟᱣ ᱠᱚᱨᱮ ᱦᱚᱸ ᱠᱤ ᱵᱟᱝᱠᱷᱟᱱ ᱥᱟᱯᱷ ᱥᱩᱛᱨᱟᱹ ᱠᱚᱨᱮ ᱩᱱᱠᱩᱣᱟᱜ ᱦᱚᱸ ᱟᱞᱟᱜᱽ ᱜᱮᱭᱟ ᱡᱮᱭᱥᱮ ᱵᱮᱝᱜᱚᱞ ᱨᱮᱱᱤᱡ ᱫᱚ ᱩᱱᱠᱩᱣᱟᱜ ᱟᱞᱟᱜᱽ ᱚᱲᱟᱜᱼᱫᱩᱣᱟᱹᱨ ᱟᱵᱚ ᱡᱷᱟᱲᱠᱷᱚᱸᱰ ᱨᱮᱱᱤᱡ ᱟᱞᱟᱜᱽ ᱚᱲᱟᱜᱼᱫᱩᱣᱟᱹᱨ ᱠᱟᱹᱡ ᱫᱚ ᱟᱞᱟᱜᱚᱜ ᱜᱮᱭᱟ ᱯᱩᱨᱟᱹᱫᱚ ᱵᱟᱭ ᱢᱤᱫᱚᱜᱼᱟ ᱥᱟᱡᱟᱣ ᱠᱚᱦᱚᱸ ᱚᱱᱠᱟᱜᱮ ᱮᱱᱮᱡᱼᱥᱮᱨᱮᱧ ᱠᱚᱦᱚᱸ ᱚᱱᱠᱟᱜᱮ ᱟᱨᱚ ᱟᱹᱰᱤ ᱠᱤᱪᱷᱩ ᱚᱱᱠᱟ ᱜᱮ ᱜᱮ ᱟᱞᱟᱜᱽᱼᱟᱞᱟᱜᱽ ᱧᱮᱧ ᱧᱟᱢᱚᱜ ᱠᱟᱱᱟ